ᱦᱮᱞᱳ ᱦᱮᱸ ᱤᱧ ᱤᱭᱟᱹ ᱦᱮᱸ ᱛᱟᱞᱮ ᱵᱩᱴᱟᱹ ᱠᱷᱚᱱᱟᱜ ᱥᱩᱥᱟᱹᱨᱤᱭᱟᱹ ᱛᱤᱧ ᱢᱮᱱ ᱮᱫᱟ ᱛᱚ ᱟᱢ ᱩᱛᱛᱚᱨᱫᱤᱱᱟᱡ ᱨᱮᱱ ᱢᱟᱺᱡᱷᱤ ᱦᱟᱲᱟᱢ ᱠᱟᱱᱟᱢ ᱢᱟᱺᱡᱷᱤ ᱛᱚ ᱟᱵᱚ ᱯᱚᱥᱪᱤᱢ ᱵᱟᱝᱞᱟ ᱨᱮᱱ ᱟᱵᱚ ᱥᱟᱱᱛᱟᱲᱟᱜ ᱟᱨ ᱡᱷᱟᱲᱠᱷᱚᱱᱰ ᱨᱮᱱ ᱥᱟᱱᱛᱟᱲ ᱢᱟᱱᱮ ᱟᱹᱨᱤᱪᱟᱹᱞᱤ ᱫᱚ ᱢᱤᱫ ᱜᱮᱛᱟᱵᱚᱱᱟ ᱦᱩᱸ ᱚᱻ ᱴᱷᱤᱠᱜᱮᱭᱟ ᱛᱚᱵᱮ ᱚᱱᱟᱜᱮ ᱵᱟᱰᱟᱭ ᱥᱟᱱᱟᱭᱮᱫᱤᱧ ᱠᱟᱱ ᱛᱟᱦᱮᱱᱚᱜᱼᱟ ᱦᱮᱸ ᱢᱟ ᱛᱚᱵᱮ ᱡᱚᱦᱟᱨ ᱜᱮ ᱦᱮᱸ